ᱟᱪᱪᱷᱟ ᱟᱹᱞᱤᱧ ᱠᱤᱪᱷᱩ ᱟᱹᱞᱤᱧ ᱠᱩᱲᱤ ᱵᱚᱪᱷᱚᱨ ᱢᱟᱲᱟᱝ ᱥᱮᱫ ᱠᱷᱚᱱᱟᱜ ᱜᱮ ᱟᱹᱞᱤᱧ ᱠᱷᱮᱞ ᱞᱤᱧ ᱮᱛᱚᱦᱚᱵ ᱞᱮᱫᱟ ᱟᱨ ᱮᱛᱚᱦᱚᱵ ᱯᱚᱨᱮ ᱠᱷᱮᱞ ᱠᱷᱮᱞ ᱠᱟᱛᱮᱫ ᱜᱮ ᱱᱤᱛᱚᱜ ᱩᱱᱟᱹᱜ ᱥᱟᱺᱜᱤᱧᱞᱤᱧ ᱦᱮᱡ ᱟᱠᱟᱱᱟ ᱟᱫᱚ ᱢᱤᱫᱴᱟᱝ ᱡᱟᱦᱟᱸ ᱟᱵᱚ ᱡᱟᱦᱟᱸ ᱡᱷᱟᱲᱠᱷᱚᱸᱰ ᱯᱚᱱᱚᱛ ᱨᱮᱱ ᱢᱤᱫᱴᱮᱱ ᱡᱟᱦᱟᱸ ᱠᱷᱮᱞ ᱨᱮᱱᱟᱜ ᱥᱤᱥᱴᱮᱢᱮᱴᱤᱠ ᱡᱟᱦᱟᱸ ᱵᱟᱠᱚ ᱞᱟᱹᱭᱟ ᱚᱱᱟ ᱦᱩᱭᱱᱟ ᱟᱨ ᱢᱤᱫᱴᱟᱝ ᱠᱷᱮᱞᱦᱚᱸ ᱢᱤᱫᱴᱟᱝ ᱠᱷᱮᱞᱟ ᱫᱩᱞᱟ ᱚᱱᱟ ᱢᱤᱫᱴᱟᱝ ᱚᱱᱤᱵᱟᱨᱡᱚ ᱠᱟᱱ ᱜᱮᱭᱟ ᱡᱮ ᱱᱚᱣᱟ ᱟᱹᱵᱤᱱ ᱢᱟᱱᱚᱥᱤᱠᱛᱮ ᱥᱟᱨᱤᱨᱤᱠᱛᱮ ᱱᱚᱣᱟ ᱫᱚ ᱟᱹᱵᱤᱱ ᱵᱮᱥ ᱵᱤᱱ ᱛᱟᱦᱮᱱᱟ ᱢᱟᱱᱮ ᱫᱩᱨᱩᱥᱛ ᱜᱮᱵᱤᱱ ᱛᱟᱦᱮᱱᱟ ᱟᱹᱵᱤᱱ ᱱᱚᱣᱟ ᱤᱭᱟᱹ ᱨᱮ ᱟᱨ ᱡᱩᱫᱤ ᱠᱷᱮᱞ ᱠᱷᱮᱞᱛᱮ ᱟᱹᱵᱤᱱ ᱡᱩᱫᱤ ᱱᱟᱯᱟᱭ ᱠᱷᱮᱞ ᱵᱤᱱ ᱥᱚᱫᱚᱨᱟ ᱟᱹᱵᱤᱱ ᱢᱤᱫᱴᱟᱝ ᱵᱮᱥ ᱱᱚᱝᱠᱟ ᱱᱤᱛᱚᱜ ᱟᱭᱢᱟ ᱜᱚᱴᱟᱝ ᱟᱵᱚ ᱱᱚᱝᱠᱟ ᱤᱭᱟᱹ ᱨᱮᱦᱚᱸ ᱟᱭᱢᱟ ᱜᱚᱴᱟᱝ ᱤᱭᱟᱹ ᱮᱠᱟᱰᱮᱢᱤ ᱪᱟᱹᱞᱩ ᱠᱟᱱᱟ ᱚᱱᱟ ᱮᱠᱟᱰᱮᱢᱤ ᱨᱮᱦᱚᱸ ᱟᱹᱵᱤᱱ ᱮᱰᱢᱤᱥᱚᱱ ᱦᱟᱛᱟᱣ ᱫᱟᱲᱮᱭᱟᱜᱼᱟ ᱱᱤᱛᱚᱜ ᱢᱟᱲᱟᱝ ᱫᱚ ᱱᱚᱣᱟ ᱨᱮᱱᱟ ᱥᱤᱥᱴᱮᱢᱮᱴᱤᱠ ᱵᱟᱭ ᱛᱟᱦᱮᱸ ᱞᱮᱱᱟ ᱚᱱᱠᱟ ᱡᱮ ᱟᱹᱵᱤᱱ ᱩᱱᱟᱹᱜ ᱵᱟᱭ ᱛᱟᱦᱮᱸ ᱞᱮᱱᱟ ᱟᱵᱚ ᱱᱚᱛᱮ ᱟᱞᱮ ᱱᱚᱛᱮ ᱡᱷᱟᱲᱠᱷᱚᱸᱰ ᱱᱚᱛᱮ ᱪᱮᱫ ᱤᱧ ᱞᱟᱹᱭᱟ ᱯᱩᱨᱵᱤ ᱥᱤᱝᱵᱷᱩᱢ ᱨᱮ ᱩᱱᱟᱹᱜ ᱱᱚᱣᱟ ᱡᱮ ᱠᱞᱟᱵᱽ ᱠᱚᱨᱮᱱᱟᱜ ᱠᱞᱟᱵᱽ ᱠᱚ ᱩᱱᱟᱹᱜ ᱡᱮ ᱥᱚᱝᱥᱛᱷᱟ ᱠᱚ ᱩᱱᱟᱹᱜ ᱵᱟᱭ ᱛᱟᱦᱮᱸ ᱞᱮᱱᱟ ᱞᱟᱦᱟ ᱫᱚ ᱱᱤᱛᱚᱜ ᱞᱤᱧ ᱧᱮᱞᱮᱜᱼᱟ ᱠᱤᱪᱷᱩ ᱫᱤᱱ ᱯᱚᱨᱮ ᱠᱷᱚᱱᱟᱜ ᱫᱚ ᱵᱟᱹᱭ ᱵᱟᱹᱭᱛᱮ ᱡᱮᱢᱚᱱ ᱱᱚᱣᱟ ᱥᱚᱝᱥᱛᱷᱟ ᱠᱚᱦᱚᱸ ᱱᱚᱛᱮ ᱠᱚ ᱠᱷᱩᱞᱟᱹᱣ ᱤᱫᱤᱭᱮᱜᱼᱟ ᱮᱱᱠᱷᱟᱱ ᱟᱹᱵᱤᱱ ᱡᱩᱫᱤ ᱦᱩᱰᱤᱧ ᱩᱢᱮᱨ ᱠᱷᱚᱱᱟᱜ ᱜᱮ ᱡᱩᱫᱤ ᱚᱸᱰᱮ ᱟᱹᱵᱤᱱ ᱠᱷᱮᱞ ᱥᱟᱱᱟ ᱵᱤᱱᱟ ᱵᱟᱝ ᱠᱤ ᱱᱮᱥᱱᱮᱞ ᱵᱟᱝᱠᱤ ᱤᱱᱴᱟᱨᱱᱮᱥᱱᱮᱞ ᱮᱱᱠᱷᱟᱱ ᱫᱚ ᱚᱱᱟ ᱞᱟᱹᱜᱤᱫ ᱫᱚ ᱟᱹᱵᱤᱱ ᱵᱮᱥᱴ ᱠᱳᱪ ᱵᱮᱥᱴ ᱴᱟᱭᱢᱤᱝ ᱚᱱᱟ ᱠᱚ ᱟᱹᱵᱤᱱ ᱞᱟᱹᱠᱛᱤ ᱦᱩᱭᱟ ᱵᱤᱱᱟ ᱮᱱᱠᱷᱟᱱ ᱡᱩᱫᱤ ᱟᱹᱵᱤᱱ ᱮᱠᱟᱰᱮᱢᱤ ᱨᱮ ᱵᱷᱚᱨᱛᱤ ᱠᱚᱜ ᱟᱹᱵᱤ ᱥᱮ ᱮᱱᱠᱷᱟᱱ ᱟᱹᱵᱤᱱ ᱫᱚ ᱚᱸᱰᱮ ᱵᱮᱥᱴ ᱠᱳᱪ ᱵᱤᱱ ᱧᱟᱢᱮᱭᱟ ᱩᱱᱤ ᱞᱟᱹᱭᱟᱹᱵᱤᱱᱟᱭ ᱪᱮᱫ ᱞᱮᱠᱟ ᱠᱷᱮᱞ ᱦᱩᱭᱩᱜᱼᱟ ᱚᱠᱟ ᱟᱫᱷᱟᱨᱛᱮ ᱠᱷᱮᱞ ᱦᱩᱭᱩᱜᱼᱟ ᱚᱠᱟ ᱞᱮᱠᱟ ᱵᱚᱞ ᱚᱠᱟ ᱞᱮᱠᱟ ᱨᱮᱥᱤᱵᱷ ᱦᱩᱭᱩᱜᱼᱟ ᱪᱮᱫ ᱞᱮᱠᱟ ᱛᱷᱟᱹᱭᱟ ᱦᱩᱭᱩᱜᱼᱟ ᱡᱚᱛᱚ ᱟᱹᱵᱤᱱ ᱚᱸᱰᱮ ᱠᱚ ᱥᱮᱬᱟ ᱟᱹᱵᱤᱱᱟ ᱡᱩᱫᱤ ᱟᱹᱵᱤᱱ ᱵᱟᱦᱨᱮ ᱛᱮᱵᱤᱱ ᱮᱱᱮᱡᱟ ᱠᱷᱟᱹᱞᱤ ᱟᱹᱵᱤᱱ ᱫᱚ ᱵᱟᱦᱨᱮ ᱨᱮᱵᱤᱱ ᱮᱱᱮᱡ ᱟᱥᱮ ᱮᱱᱫᱚ ᱵᱟᱦᱨᱮ ᱮᱱᱮᱡ ᱠᱟᱛᱮᱫ ᱫᱚ ᱰᱟᱭᱨᱮᱠᱴ ᱛᱚ ᱤᱭᱟᱹ ᱫᱚ ᱵᱟᱹᱵᱤᱱ ᱧᱟᱢᱟ ᱪᱟᱱᱥ ᱫᱚ ᱮᱱᱠᱷᱟᱱ ᱢᱟᱲᱟ ᱫᱚ ᱟᱹᱵᱤᱱ ᱴᱨᱟᱭᱮᱞ ᱦᱩᱭᱩᱜᱼᱟ ᱡᱮᱢᱚᱱ ᱴᱨᱟᱭᱮᱞ ᱦᱟᱛᱟᱣ ᱟᱠᱚ ᱚᱱᱟ ᱠᱚᱨᱮᱫ ᱟᱹᱵᱤᱱ ᱥᱮᱞᱮᱫᱚᱜ ᱦᱩᱭᱩᱜ ᱛᱟᱹᱵᱤᱱᱟ ᱴᱨᱟᱭᱮᱞ ᱠᱚᱨᱮ ᱥᱮᱞᱮᱫ ᱯᱚᱨᱮ ᱟᱹᱵᱤᱱ ᱤᱭᱟᱹ ᱴᱨᱟᱭᱮᱞ ᱨᱮ ᱥᱮᱞᱮᱫ ᱯᱚᱨᱮ ᱜᱮ ᱟᱹᱵᱤᱱ ᱥᱮᱬᱟ ᱪᱮᱛᱟᱱ ᱥᱮᱫ ᱞᱮᱵᱮᱞ ᱨᱮᱱᱟᱜ ᱢᱤᱫᱴᱟᱝ ᱡᱟᱦᱟᱸ ᱠᱷᱮᱞ ᱠᱚ ᱞᱟᱹᱭᱟ ᱥᱮ ᱚᱸᱰᱮ ᱠᱷᱮᱞ ᱨᱮ ᱫᱟᱣ ᱵᱤᱱ ᱧᱟᱢᱟ ᱚᱱᱟᱜᱮ ᱡᱩᱫᱤ ᱱᱮᱛᱟᱨ ᱫᱚ ᱢᱟᱲᱟᱝ ᱡᱟᱦᱟᱸ ᱞᱮᱠᱟ ᱛᱟᱦᱮᱸ ᱠᱟᱱᱟ ᱚᱱᱟ ᱯᱚᱨᱮ ᱫᱚ ᱱᱤᱛᱚᱜ ᱫᱚ ᱡᱮᱢᱚᱱ ᱟᱹᱰᱤ ᱜᱟᱱ ᱡᱟᱭᱜᱟ ᱨᱮ ᱥᱚᱝᱥᱛᱷᱟ ᱠᱚ ᱠᱷᱩᱞᱟᱹᱣ ᱟᱠᱟᱫ ᱟᱠᱚ ᱤᱭᱟ ᱯᱷᱮᱨ ᱫᱚ ᱥᱚᱨᱠᱟᱨ ᱦᱚᱸ ᱟᱹᱰᱤᱜᱟᱱ ᱥᱚᱝᱥᱛᱷᱟᱭ ᱪᱟᱞᱟᱣᱮᱫᱼᱟ ᱚᱱᱟ ᱞᱟᱹᱜᱤᱫᱛᱮ ᱚᱱᱟ ᱠᱚᱨᱮᱫ ᱟᱹᱵᱤᱱ ᱵᱷᱚᱨᱛᱤ ᱵᱷᱚᱨᱛᱤ ᱠᱟᱛᱮᱫ ᱚᱸᱰᱮ ᱟᱹᱵᱤᱱ ᱥᱤᱥᱪᱪᱷᱟ ᱦᱟᱛᱟᱣ ᱵᱤᱱ ᱥᱤᱪᱪᱷᱟ ᱦᱟᱛᱟᱣ ᱠᱟᱛᱮᱫ ᱜᱮ ᱚᱸᱰᱮ ᱟᱠᱚ ᱜᱮᱠᱚ ᱜᱮᱠᱚ ᱤᱫᱤ ᱵᱤᱱᱟ ᱡᱮ ᱚᱸᱰᱮ ᱠᱷᱚᱱᱟᱜ ᱜᱮᱠᱚ ᱤᱫᱤ ᱵᱤᱱᱟ ᱡᱮ ᱟᱹᱵᱤᱱ ᱪᱮᱛᱟᱱ ᱞᱮᱵᱮᱞ ᱨᱮ ᱠᱷᱮᱞ ᱞᱟᱹᱜᱤᱫ ᱦᱚᱸ